ᱤᱧᱟᱹᱜ ᱵᱟᱰᱟᱭ ᱞᱮᱠᱟᱛᱮ ᱱᱟᱦᱟᱜ ᱫᱚ ᱥᱮᱫᱟᱭ ᱠᱷᱚᱱ ᱤᱥᱤᱱ ᱚᱲᱟᱜ ᱠᱚᱨᱮ ᱟᱹᱰᱤ ᱨᱚᱠᱚᱢ ᱜᱮ ᱟᱹᱨᱩᱯᱷᱮᱨᱟᱣ ᱟᱠᱟᱱᱟ ᱡᱮᱞᱮᱠᱟ ᱥᱮᱫᱟᱭ ᱫᱚ ᱥᱟᱦᱟᱱ ᱪᱩᱞᱦᱟᱹ ᱨᱮ ᱵᱚᱱ ᱤᱥᱤᱱ ᱵᱟᱥᱟᱝ ᱮᱫ ᱛᱟᱦᱮᱸᱱᱟ ᱥᱮ ᱦᱟᱥᱟ ᱴᱩᱠᱩᱡ ᱨᱮᱵᱚᱱ ᱤᱥᱤᱱ ᱵᱟᱥᱟᱝ ᱮᱫ ᱛᱟᱦᱮᱸᱱᱟ ᱟᱨ ᱠᱚᱭᱞᱟ ᱠᱚᱛᱮ ᱵᱚᱱ ᱤᱥᱤᱱ ᱵᱟᱲᱟᱝ ᱮᱫ ᱛᱟᱦᱮᱸᱱᱟ ᱜᱚᱭᱴᱷᱟ ᱠᱚᱵᱚᱱ ᱵᱮᱵᱚᱦᱟᱨᱮᱫ ᱛᱟᱦᱮᱸᱱᱟ ᱟᱨ ᱱᱮᱛᱟᱨ ᱫᱚ ᱚᱱᱟ ᱡᱟᱭᱜᱟ ᱨᱮ ᱜᱮᱥ ᱥᱤᱞᱤᱱᱰᱟᱨ ᱵᱚᱱ ᱵᱮᱵᱚᱦᱟᱨ ᱮᱫᱟ ᱥᱮ ᱦᱟᱥᱟ ᱴᱩᱠᱩᱡ ᱵᱚᱫᱚᱞ ᱛᱮ ᱠᱩᱠᱟᱨ ᱠᱚᱵᱚᱱ ᱵᱮᱵᱚᱦᱟᱨ ᱮᱫᱟ ᱥᱮ ᱴᱩᱠᱩᱡ ᱮᱞᱳᱢᱤᱱᱤᱭᱟᱢ ᱨᱮᱱᱟᱜ ᱵᱚᱱ ᱵᱮᱵᱚᱦᱟᱨ ᱮᱫᱟ ᱡᱟᱦᱟᱸ ᱫᱚ ᱱᱟᱦᱟᱜ ᱫᱤᱱ ᱥᱟᱞᱟᱜ ᱟᱹᱰᱤ ᱜᱮ ᱥᱩᱵᱤᱫᱷᱟ ᱟᱠᱟᱱᱟ ᱤᱥᱤᱱ ᱵᱟᱥᱟᱝ ᱨᱮᱱᱟᱜ ᱥᱮ ᱟᱨᱚ ᱟᱹᱰᱤ ᱨᱚᱠᱚᱢ ᱢᱟᱱᱮ ᱞᱟᱹᱭ ᱜᱟᱱᱚᱜᱼᱟ ᱥᱮᱫᱟᱭ ᱠᱷᱚᱱᱟᱜ ᱫᱚ ᱟᱹᱰᱤ ᱨᱚᱠᱚᱢ ᱥᱩᱵᱤᱫᱷᱟ ᱜᱮ ᱧᱟᱢ ᱟᱠᱟᱱᱟ ᱱᱟᱦᱟᱜ ᱫᱤᱱ ᱨᱮᱫᱚ